ᱤᱧᱟ ᱜ ᱜᱷᱟᱨᱚᱸᱡᱽ ᱨᱮ ᱟᱹᱭᱩᱼᱵᱟᱵᱟ ᱠᱤᱱ ᱨᱩᱣᱟᱹ ᱞᱮᱱᱠᱷᱟᱱ ᱡᱮᱢᱚᱱ ᱢᱳᱴᱟ ᱡᱟᱢᱟ ᱫᱚ ᱮᱢ ᱵᱟᱝ ᱦᱩᱭᱩᱜᱼᱟ ᱡᱟᱦᱟᱸ ᱵᱟᱹᱠᱤᱱ ᱛᱚᱜᱚᱡ ᱫᱟᱲᱮᱜᱼᱟ ᱚᱱᱠᱟᱱᱟᱜ ᱫᱚ ᱵᱟᱹᱠᱤᱱ ᱡᱚᱢ ᱫᱟᱲᱮᱭᱟᱜᱼᱟ ᱚᱱᱟ ᱠᱷᱟᱹᱛᱤᱨ ᱛᱮ ᱥᱩᱡᱤ ᱠᱚᱧ ᱵᱮᱱᱟᱣ ᱟᱹᱠᱤᱱ ᱜᱮᱭᱟ ᱟᱨ ᱵᱟᱨᱞᱤ ᱠᱚᱧ ᱜᱷᱟᱱᱴᱟ ᱵᱟᱨᱞᱤ ᱠᱚᱧ ᱵᱮᱱᱟᱣ ᱟᱹᱠᱤᱱᱟ ᱧᱩᱭ ᱜᱮᱭᱟᱠᱤᱱ ᱟᱨ ᱪᱮᱫ ᱡᱚᱢ ᱠᱤᱱ ᱠᱷᱚᱡᱚᱜᱼᱟ ᱚᱱᱟ ᱠᱚᱧ ᱮᱢᱟ ᱠᱤᱱ ᱜᱮᱭᱟ ᱟᱨ ᱜᱤᱫᱽᱨᱟᱹ ᱡᱚᱠᱷᱚᱱ ᱠᱚ ᱨᱩᱣᱟᱹ ᱦᱟᱹᱥᱩᱜᱼᱟ ᱚᱲᱟᱜ ᱨᱮ ᱩᱱᱫᱚ ᱨᱩᱴᱤ ᱠᱚ ᱛᱟᱵᱮᱱ ᱟᱛᱟ ᱠᱚᱧ ᱮᱢᱟ ᱠᱚ ᱜᱮᱭᱟ ᱟᱨ ᱡᱟᱦᱟᱸ ᱠᱚ ᱠᱷᱚᱡᱚᱜᱼᱟ ᱡᱚᱢ ᱚᱱᱟ ᱠᱚᱧ ᱮᱢᱟ ᱠᱚ ᱜᱮᱭᱟ